ᱤᱧᱟᱹᱜ ᱴᱚᱴᱷᱟ ᱨᱮ ᱢᱩᱲᱩᱛ ᱞᱮᱠᱟ ᱛᱮ ᱨᱟᱡᱽ ᱟᱹᱨᱤ ᱫᱚᱞ ᱥᱟᱥᱚᱱ ᱫᱚᱠᱚ ᱪᱟᱞᱟᱣ ᱮᱫᱟ ᱴᱤᱮᱢᱥᱤ ᱩᱱᱠᱩ ᱫᱚ ᱩᱛᱱᱟᱹᱣ ᱞᱟᱹᱜᱤᱫ ᱛᱮ ᱟᱵᱚ ᱦᱚᱲ ᱥᱮ ᱢᱟᱹᱱᱢᱤ ᱜᱮ ᱥᱟᱯᱚᱴ ᱵᱚᱱ ᱮᱢᱟ ᱠᱚ ᱠᱟᱱᱟ ᱥᱮ ᱵᱷᱚᱴ ᱮᱢ ᱠᱟᱛᱮ ᱵᱚᱱ ᱡᱤᱛᱠᱟᱹᱨᱮᱫ ᱠᱚᱣᱟ ᱟᱨ ᱩᱱᱠᱩᱣᱟᱜ ᱚᱡᱮ ᱫᱚ ᱠᱟᱱᱟ ᱡᱟᱦᱟ ᱞᱮᱠᱟᱛᱮ ᱟᱵᱚ ᱛᱤᱱᱟᱹᱜ ᱜᱟᱱ ᱢᱟᱹᱱᱢᱤ ᱱᱚᱣᱟ ᱵᱷᱟᱨᱚᱛ ᱫᱤᱥᱚᱢ ᱨᱮ ᱦᱮᱱᱟᱜ ᱟᱠᱟᱫ ᱵᱚᱱᱟ ᱡᱚᱛᱚ ᱦᱚᱲ ᱱᱟᱭ ᱱᱟᱯᱟᱭ ᱛᱮᱵᱚᱱ ᱛᱟᱦᱮᱸ ᱫᱟᱲᱮᱭᱟᱜ ᱢᱟ ᱦᱚᱜᱼᱚᱭ ᱡᱮᱢᱚᱱ ᱡᱟᱦᱟᱠᱚ ᱨᱮᱱᱟᱜ ᱫᱚᱢᱮ ᱫᱟᱢ ᱵᱤᱱᱟ ᱢᱩᱞᱞᱮ ᱛᱮᱠᱚ ᱚᱞ ᱟᱠᱟᱫᱟ ᱚᱱᱮ ᱚᱱᱟ ᱠᱚ ᱡᱮᱢᱚᱱ ᱵᱚᱱ ᱧᱟᱢ ᱢᱟ ᱟᱨ ᱚᱲᱟᱜ ᱠᱚᱦᱚᱸ ᱡᱮᱢᱚᱱ ᱵᱚᱱ ᱧᱟᱢ ᱢᱟ ᱵᱚᱦᱚᱜ ᱨᱮ ᱫᱟᱜ ᱟᱞᱚ ᱡᱚᱨᱚᱜ ᱢᱟ ᱜᱤᱛᱤᱡ ᱫᱩᱲᱩᱵ ᱡᱚᱢ ᱧᱩ ᱨᱮ ᱛᱟᱦᱮᱸ ᱫᱟᱲᱮᱜ ᱵᱚᱱ ᱵᱮᱥᱛᱮ ᱥᱤᱛᱩᱝ ᱟᱞᱚ ᱵᱚᱱ ᱧᱟᱢᱟ ᱚᱱᱟ ᱞᱟᱹᱜᱤᱫ ᱛᱮ ᱚᱲᱟᱜ ᱠᱚᱦᱚᱸ ᱦᱮᱱᱟᱜ ᱟᱠᱟᱫᱟ ᱢᱮᱱᱠᱷᱟᱱ ᱟᱞᱮ ᱥᱮ ᱤᱧ ᱫᱚ ᱵᱟᱞᱮ ᱧᱟᱢ ᱟᱠᱟᱫᱟ ᱚᱲᱟᱜ ᱦᱚᱸ ᱡᱟᱦᱟᱸᱭ ᱠᱚ ᱦᱮᱱᱟᱜ ᱛᱟᱠᱟᱣᱟ ᱥᱮ ᱧᱟᱢ ᱟᱠᱟᱫᱟ ᱠᱚ ᱢᱤᱫ ᱪᱷᱚᱛ ᱩᱱᱠᱩ ᱜᱮ ᱟᱹᱰᱤ ᱵᱟᱨ ᱠᱚ ᱧᱟᱢᱮᱫ ᱠᱟᱱᱟ ᱢᱮᱱᱠᱷᱟᱱ ᱡᱟᱦᱟᱸᱭ ᱠᱚ ᱵᱟᱝ ᱠᱚ ᱧᱟᱢ ᱟᱠᱟᱫᱟ ᱚᱱᱠᱟ ᱯᱟᱹᱴᱤ ᱨᱮ ᱦᱚᱲ ᱠᱚ ᱵᱟᱹᱱᱩᱜ ᱠᱚ ᱛᱟᱠᱚᱣᱟ ᱩᱱᱠᱩ ᱫᱚ ᱡᱷᱚᱛᱚ ᱦᱚᱲ ᱫᱚ ᱵᱟᱝ ᱠᱚ ᱧᱟᱢᱮᱫ ᱜᱮᱭᱟ ᱚᱱᱟ ᱞᱮᱠᱟᱛᱮ ᱤᱧ ᱫᱚ ᱫᱚᱢᱮ ᱫᱚ ᱥᱚᱨᱠᱟᱨ ᱠᱷᱚᱱ ᱦᱚᱸ ᱜᱚᱲᱚ ᱫᱚ ᱵᱟᱹᱧ ᱧᱟᱢ ᱟᱠᱟᱫᱟ ᱦᱚᱲᱟᱜ ᱥᱩᱢᱩᱝ ᱨᱮᱜᱮ ᱢᱟᱦᱟᱸ ᱠᱚᱠᱚ ᱮᱢᱚᱜᱼᱟ ᱩᱱᱠᱩ ᱚᱱᱟ ᱠᱚᱜᱮᱧ ᱧᱟᱢ ᱟᱠᱟᱫᱟ ᱢᱮᱱᱠᱦᱟᱱ ᱟᱛᱳ ᱨᱮᱱᱟᱜ ᱡᱟᱦᱟᱸ ᱵᱞᱚᱠ ᱠᱚᱨᱮᱱᱟᱜ ᱯᱚᱧᱪᱟᱭᱮᱛ ᱠᱚ ᱨᱮᱱᱟᱜ ᱦᱤᱡᱩᱜ ᱟᱠᱟᱫ ᱚᱱᱟ ᱠᱚᱫᱚ ᱡᱷᱚᱛᱚ ᱠᱤᱪᱷᱩ ᱵᱟᱹᱧ ᱧᱟᱢ ᱟᱠᱟᱫᱟ ᱵᱟᱝ ᱜᱮᱧ ᱧᱟᱢ ᱟᱠᱟᱫᱟ